ᱟᱛᱳ ᱠᱚᱨᱮᱫᱚ ᱪᱟᱥᱵᱟᱥ ᱦᱩᱭᱩᱜ ᱟ ᱵᱤᱨ ᱢᱮᱱᱟᱜ ᱟ ᱚᱱᱮᱠ ᱯᱷᱚᱥᱚᱞ ᱠᱚ ᱪᱟᱥ ᱦᱩᱭᱩᱜ ᱟ ᱟᱨ ᱵᱟᱡᱟᱨ ᱥᱚᱦᱚᱨ ᱨᱮᱫᱚ ᱦᱩᱭᱩᱜ ᱠᱟᱱᱟ ᱜᱟᱹᱰᱤᱠᱚ ᱪᱟᱞᱟᱜ ᱟ ᱚᱱᱮᱠ ᱡᱚᱱᱟᱜ ᱵᱤᱞᱰᱤᱝ ᱛᱟᱦᱮᱸᱱᱟ ᱜᱟᱹᱰᱤ ᱪᱟᱞᱟᱜ ᱟ ᱵᱟᱡᱟᱨ ᱢᱮᱱᱟᱜ ᱟᱠᱟᱫᱟ ᱠᱤᱱᱛᱩ ᱟᱛᱳ ᱫᱤᱥᱚᱢ ᱨᱮᱫᱚ ᱚᱱᱟᱠᱚ ᱫᱚ ᱪᱮᱫᱦᱚᱸ ᱵᱟᱝ ᱢᱟᱴᱷ ᱢᱮᱱᱟᱜ ᱟ ᱪᱟᱥ ᱦᱩᱭᱩᱜ ᱟ ᱚᱱᱟᱠᱚ ᱜᱤ ᱯᱷᱟᱨᱟᱠ ᱫᱚ ᱚᱱᱟᱜᱤ